ᱤᱧ ᱡᱚᱠᱷᱚᱱ ᱵᱟᱭᱤᱠ ᱟᱛᱮᱜ ᱡᱟᱦᱟᱸ ᱥᱮᱫ ᱤᱧ ᱪᱟᱞᱟᱜᱼᱟ ᱩᱱ ᱡᱚᱠᱷᱚᱡ ᱤᱧᱟᱹᱜ ᱵᱚᱦᱚᱜ ᱨᱮ ᱱᱚᱣᱟᱜᱮ ᱛᱟᱦᱮᱱᱟ ᱡᱮ ᱨᱟᱥᱛᱟ ᱠᱞᱤᱭᱟᱨ ᱜᱮᱭᱟ ᱥᱮ ᱵᱟᱝ ᱤᱧ ᱡᱟᱛᱮ ᱵᱷᱟᱜᱮ ᱛᱮ ᱥᱮᱴᱮᱨ ᱫᱟᱲᱮᱭᱟᱜ ᱢᱟᱹᱧ ᱤᱧᱟᱹᱜ ᱴᱷᱟᱶ ᱡᱟᱭᱜᱟᱨᱮ ᱟᱨ ᱤᱧᱟᱹᱜ ᱜᱟᱹᱰᱤ ᱞᱟᱦᱟᱨᱮ ᱚᱠᱚᱭ ᱠᱚᱣᱟᱜ ᱠᱳᱱᱳ ᱚᱥᱩᱵᱤᱫᱟ ᱵᱟᱝ ᱦᱩᱭᱩᱜ ᱢᱟ ᱡᱮᱢᱚᱱ ᱮᱠᱥᱤᱰᱮᱱᱴ ᱟᱜ ᱟᱭᱢᱟ ᱠᱤᱪᱷᱩ ᱟᱨᱚ ᱴᱨᱟᱯᱷᱤᱠ ᱥᱤᱜᱽᱱᱮᱹᱞ ᱢᱟᱱᱟᱣ ᱠᱟᱛᱮᱧ ᱪᱟᱞᱟᱣ ᱢᱟ ᱟᱨ ᱤᱧᱟᱹᱜ ᱥᱟᱶᱨᱤᱧ ᱫᱚᱦᱚᱭᱢᱟ ᱜᱟᱹᱰᱤ ᱨᱮᱱᱟᱜ ᱥᱟᱱᱟᱢ ᱠᱟᱜᱚᱡᱽ ᱯᱚᱛᱨᱚ ᱟᱨ ᱦᱮᱞᱢᱮᱴ ᱫᱚ ᱡᱩᱨᱩᱨᱟᱱ ᱜᱮᱭᱟ ᱪᱮᱫᱟᱜ ᱥᱮ ᱡᱩᱫᱤ ᱡᱟᱦᱟᱱᱟᱜ ᱫᱩᱨᱜᱷᱚᱴᱚᱱᱟ ᱠᱚ ᱦᱩᱭᱩᱜᱼᱟ ᱛᱚᱠᱷᱚᱱ ᱦᱮᱞᱢᱮᱴ ᱜᱮ ᱵᱟᱧᱪᱟᱣ ᱢᱮᱭᱟ ᱛᱚ ᱥᱟᱱᱟᱢ ᱠᱚᱴᱷᱮᱱ ᱤᱧᱟᱹᱜ ᱱᱚᱣᱟᱜᱮ ᱟᱨᱫᱟᱥ ᱡᱮ ᱟᱵᱚ ᱜᱟᱹᱰᱤ ᱪᱟᱹᱞᱩ ᱚᱠᱛᱚ ᱦᱟᱱᱟ ᱱᱚᱣᱟ ᱵᱟᱵᱚᱱ ᱴᱮᱱᱥᱮᱱ ᱵᱟᱵᱚᱱ ᱦᱟᱛᱟᱣᱢᱟ ᱥᱮ ᱵᱟᱵᱚᱱ ᱫᱚᱦᱚᱭᱢᱟ ᱮᱵᱷᱮᱱᱴ ᱛᱮᱵᱚᱱ ᱞᱟᱜᱟᱭᱢᱟ ᱚᱠᱟ ᱵᱚᱱ ᱪᱟᱞᱟᱜ ᱠᱟᱱᱟ ᱵᱷᱟᱜᱮ ᱴᱷᱤᱠ ᱵᱚᱱ ᱪᱟᱞᱟᱜ ᱢᱟ ᱮᱵᱚᱝ ᱥᱮᱴᱮᱨ ᱫᱟᱲᱮᱭᱟᱜ ᱢᱟ ᱵᱷᱟᱜᱮ ᱞᱮᱠᱟᱛᱮ ᱠᱳᱱᱳ ᱠᱤᱪᱷᱩ ᱯᱨᱚᱵᱞᱮᱢ ᱵᱟᱝ ᱦᱩᱭᱩᱜ ᱢᱟ ᱚᱱᱠᱟᱜᱮ ᱟᱨ ᱦᱮᱞᱢᱮᱴ ᱫᱚ ᱡᱟᱹᱨᱩᱲ ᱜᱮᱵᱚᱱ ᱤᱫᱤᱢᱟ ᱟᱨ ᱦᱟ ᱰᱤ ᱯᱟᱹᱣᱨᱟᱹ ᱧᱩ ᱵᱩᱞ ᱠᱟᱛᱮ ᱵᱚᱱ ᱵᱟᱵᱚᱱ ᱞᱟᱜᱟᱭᱢᱟ ᱚᱱᱟᱜᱮ